ᱟᱹᱛᱩ ᱜᱟᱶᱛᱟ ᱨᱮ ᱡᱮᱢᱚᱱ ᱠᱷᱮᱞᱳᱰᱤᱭᱟᱹ ᱠᱞᱟᱵᱽ ᱠᱚ ᱢᱮᱱᱟᱜᱼᱟ ᱢᱚᱡᱽ ᱢᱚᱡᱽ ᱱᱚᱣᱟ ᱜᱮ ᱜᱟᱶᱛᱟ ᱨᱮᱱ ᱠᱚᱲᱟ ᱜᱮᱠᱚ ᱜᱟᱛᱮ ᱜᱚᱜᱼᱟ ᱯᱷᱩᱴᱵᱚᱞ ᱠᱚᱫᱚ ᱡᱮᱢᱚᱱ ᱟᱨᱦᱚᱸ ᱮᱢᱟᱱ ᱠᱷᱮᱞᱳᱰ ᱦᱮᱯᱨᱟᱣ ᱫᱚ ᱡᱮᱢᱚᱱ ᱟᱹᱰᱤ ᱥᱮᱫᱟᱭ ᱦᱚᱲ ᱫᱚ ᱵᱟᱠᱚ ᱜᱟᱛᱮᱜ ᱠᱟᱱ ᱛᱟᱦᱮᱱᱟ ᱥᱮᱨᱚᱠᱚᱢ ᱛᱮ ᱯᱨᱮᱠᱴᱤᱥ ᱪᱮᱥᱴᱤᱠ ᱦᱚᱸ ᱵᱟᱝ ᱛᱟᱦᱮᱱ ᱠᱟᱱ ᱛᱟᱦᱮᱱᱟ ᱱᱚᱝᱠᱟᱱ ᱮᱢᱟᱱ ᱛᱮᱱᱟᱜ ᱤᱭᱟᱹ ᱢᱮᱱᱟᱜᱚᱜᱼᱟ ᱡᱮᱢᱚᱱ ᱱᱤᱛᱚᱜ ᱤᱫᱟᱱᱤᱝ ᱠᱚᱲᱟ ᱠᱚᱫᱚ ᱥᱮᱛᱟᱜ ᱠᱚ ᱢᱚᱨᱱᱤᱝᱼᱚᱜ ᱠᱟᱱᱟ ᱥᱮᱛᱟᱜ ᱠᱚ ᱜᱟᱛᱮᱜ ᱠᱟᱱᱟ ᱟᱹᱭᱩᱵ ᱵᱮᱞᱟ ᱮᱱᱤ ᱴᱟᱭᱤᱢ ᱥᱟᱵ ᱠᱟᱜᱼᱢᱮ ᱠᱚ ᱜᱟᱛᱮᱜ ᱠᱟᱱᱟ ᱱᱚᱝᱠᱟᱱ ᱤᱭᱟᱹ ᱜᱮ ᱢᱮᱱᱟᱜᱚᱜᱼᱟ ᱟᱨᱦᱚᱸ ᱠᱨᱤᱠᱮᱴ ᱫᱚ ᱠᱚᱲᱟᱠᱚ ᱠᱚᱢ ᱜᱮᱠᱚ ᱜᱟᱛᱮᱜ ᱠᱟᱱᱟ ᱡᱮᱢᱚᱱ ᱯᱷᱩᱴᱵᱚᱞ ᱜᱮ ᱵᱷᱟᱹᱜᱤ ᱜᱮ ᱮᱢᱚᱱ ᱥᱯᱳᱨᱴ ᱥᱯᱳᱨᱴ ᱚᱱᱠᱟᱱ ᱢᱟᱨᱟᱝ ᱢᱟᱨᱟᱝ ᱤᱭᱟᱹ ᱜᱮᱠᱚ ᱠᱷᱮᱞ ᱵᱟᱲᱟᱭ ᱫᱟ ᱱᱤᱭᱟᱹ ᱤᱭᱟᱹ ᱤᱭᱟᱹ ᱨᱮᱫᱚ ᱤᱭᱟᱹ ᱫᱚ